ᱵᱷᱟᱨᱚᱛᱤᱭᱚ ᱱᱚᱠᱨᱤ ᱨᱮᱱᱟᱝ ᱵᱟᱡᱟᱨ ᱫᱚ ᱟᱹᱰᱤᱜᱮ ᱠᱚᱥᱴᱚ ᱜᱮᱭᱟ ᱱᱤᱛᱚᱜ ᱫᱚ ᱵᱷᱟᱨᱚᱛ ᱫᱤᱥᱚᱢ ᱨᱮ ᱪᱟᱠᱨᱤ ᱱᱚᱠᱨᱤ ᱵᱟᱝ ᱩᱰᱩᱠ ᱠᱷᱟᱹᱛᱤᱨ ᱛᱮ ᱟᱨ ᱵᱷᱟᱨᱚᱛ ᱨᱮᱱ ᱦᱚᱲ ᱦᱚᱯᱚᱱ ᱠᱚ ᱵᱮᱹᱥᱤᱭᱮᱱ ᱠᱷᱟᱹᱛᱤᱨ ᱠᱚ ᱪᱟᱹᱠᱨᱤ ᱱᱚᱠᱨᱤ ᱨᱮᱭᱟᱜ ᱛᱮᱭᱟᱨᱤ ᱟᱹᱰᱤ ᱦᱚᱲᱠᱚ ᱠᱚᱨᱟᱣᱮᱫᱟ ᱚᱱᱟ ᱞᱮᱠᱟᱛᱮ ᱪᱟᱹᱠᱨᱤ ᱧᱟᱢ ᱞᱟᱹᱜᱤᱫ ᱟᱹᱰᱤ ᱦᱚᱲ ᱛᱮᱭᱟᱨᱤ ᱠᱷᱟᱹᱛᱤᱨ ᱛᱮ ᱟᱹᱰᱤ ᱴᱟᱯ ᱟᱠᱟᱱᱟ ᱱᱚᱠᱨᱤ ᱨᱮᱭᱟᱜ ᱛᱮᱭᱟᱨᱤ ᱞᱟᱹᱜᱤᱫ ᱛᱮ ᱦᱚᱲ ᱟᱹᱰᱤ ᱨᱚᱠᱚᱢ ᱠᱳᱪᱤᱝ ᱥᱮᱱᱴᱟᱨ ᱨᱮᱠᱚ ᱯᱟᱲᱦᱟᱜ ᱠᱟᱱᱟ ᱟᱨ ᱱᱚᱠᱨᱤ ᱧᱟᱢ ᱞᱟᱹᱜᱤᱫ ᱠᱚ ᱪᱷᱩᱴᱟᱹᱣ ᱟᱠᱟᱱᱟ ᱢᱮᱱᱠᱷᱟᱱ ᱦᱚᱲ ᱦᱚᱯᱚᱱ ᱵᱮᱹᱥᱤ ᱠᱷᱟᱹᱛᱤᱨ ᱛᱮ ᱱᱚᱠᱨᱤ ᱧᱟᱢ ᱟᱹᱰᱤ ᱧᱟᱢ ᱟᱠᱟᱱᱟ ᱡᱟᱦᱟᱸᱭ ᱦᱚᱲ ᱠᱚ ᱵᱮᱹᱥ ᱛᱮᱠᱚ ᱚᱞ ᱯᱟᱲᱦᱟᱜ ᱠᱟᱱᱟ ᱩᱱᱠᱩ ᱜᱮ ᱢᱟᱲᱟᱝ ᱥᱮᱫ ᱠᱚ ᱥᱮᱱᱚᱜ ᱠᱟᱱᱟ ᱟᱨ ᱱᱚᱠᱨᱤ ᱪᱟᱹᱠᱨᱤ ᱠᱚ ᱧᱟᱢᱮᱫᱟ